ᱦᱮᱞᱳ ᱩᱛᱛᱚᱨ ᱫᱤᱱᱟᱡᱯᱩᱨ ᱨᱮᱱ ᱢᱟᱨᱟᱝ ᱪᱟᱹᱥᱤ ᱥᱳᱢ ᱢᱩᱨᱢᱩ ᱟᱢ ᱠᱟᱱ ᱜᱮᱭᱟᱢ ᱚ ᱤᱧ ᱴᱨᱟᱭᱤᱵᱽ ᱴᱤᱵᱷᱤ ᱱᱤᱭᱩᱡ ᱪᱮᱱᱮᱞ ᱠᱷᱚᱱᱤᱧ ᱢᱮᱱᱫᱟ ᱨᱤᱯᱳᱴᱟᱨ ᱛᱚ ᱟᱢᱟᱜ ᱚᱱᱟ ᱩᱛᱛᱚᱨ ᱫᱤᱱᱟᱡᱯᱩᱨ ᱨᱮ ᱪᱮᱫ ᱪᱮᱫ ᱠᱚ ᱯᱷᱚᱥᱚᱞᱮᱢ ᱪᱟᱥ ᱟᱵᱟᱫ ᱮᱫᱟ ᱚᱱᱟ ᱵᱟᱨᱮ ᱛᱮᱜᱮ ᱛᱷᱚᱲᱟ ᱜᱟᱱ ᱞᱟᱹᱭᱟᱵᱚᱱ ᱢᱮ ᱚ ᱚ ᱚ ᱟᱭᱢᱟ ᱜᱮ ᱚ ᱟᱨ ᱪᱮᱫ ᱪᱮᱫ ᱥᱚᱢᱚᱭ ᱠᱚᱯᱮ ᱞᱟᱜᱟᱣ ᱵᱟᱲᱟᱭᱮᱫ ᱠᱟᱱᱟ ᱥᱚᱵᱡᱤ ᱠᱚ ᱚ ᱡᱷᱤᱸᱜᱟᱹ ᱦᱚᱸᱯᱮ ᱞᱟᱜᱟᱣᱮᱫ ᱜᱮᱭᱟ ᱪᱮᱫ ᱡᱷᱤᱸᱜᱟ ᱠᱚᱦᱚᱸ ᱯᱮ ᱞᱟᱜᱟᱣ ᱛᱚᱵᱮ ᱚ ᱡᱚᱸᱰᱨᱟ ᱠᱚᱫᱚ ᱪᱮᱫ ᱠᱚ ᱥᱚᱢᱚᱭ ᱯᱮ ᱞᱟᱜᱟᱣ ᱵᱟᱲᱟᱭᱮᱫ ᱠᱟᱱᱟ ᱚ ᱟᱪᱪᱷᱟ ᱛᱚ ᱞᱟᱵ ᱞᱚᱥ ᱦᱩᱭᱩᱜ ᱠᱟᱱᱟ ᱪᱮᱫ ᱞᱮᱠᱟ ᱟᱪᱪᱷᱟ ᱟᱪᱪᱷᱟ ᱚ ᱟᱪᱪᱷᱟ ᱟᱪᱪᱷᱟ ᱛᱚ ᱛᱟᱦᱚᱞᱮ ᱛᱤᱱᱟᱹᱜ ᱜᱟᱱᱮᱢ ᱞᱟᱜᱟᱣ ᱟᱠᱟᱫᱟ ᱟᱢ ᱢᱟ ᱩᱛᱛᱚᱨ ᱫᱤᱱᱟᱡᱯᱩᱨ ᱨᱮᱱ ᱢᱟᱨᱟᱝ ᱚ ᱟᱪᱪᱷᱟ ᱟᱪᱪᱷᱟ ᱛᱚ ᱟᱢ ᱢᱚᱛᱚᱡ ᱛᱮᱜᱮᱢ ᱨᱟᱠᱟᱵ ᱫᱟ ᱱᱤᱭᱟᱹ ᱠᱚᱫᱚ ᱟᱪᱪᱷᱟ ᱟᱪᱪᱷᱟ ᱟᱪᱪᱷᱟ ᱴᱷᱤᱠᱜᱮᱭᱟ ᱡᱟ ᱥᱚᱢᱚᱭᱮᱢ ᱮᱢ ᱠᱮᱫᱟ ᱟᱨ ᱟᱭᱢᱟ ᱥᱚᱢᱚᱭᱮᱢ ᱮᱢ ᱠᱮᱫᱟ ᱴᱷᱤᱠᱜᱮᱭᱟ ᱟᱪᱪᱷᱟ ᱛᱤᱦᱤᱧ ᱫᱚ ᱤᱱᱠᱟᱹ ᱜᱤ ᱟᱨᱦᱚᱸ ᱚᱱᱠᱟᱜᱮ ᱱᱟᱜᱷ